ᱟᱵᱚᱣᱟᱜ ᱯᱨᱚᱫᱷᱟᱱ ᱡᱤᱵᱤᱠᱟ ᱦᱩᱭᱩᱜ ᱠᱟᱱᱟ ᱪᱟᱥᱼᱵᱟᱥ ᱦᱩᱲᱩ ᱛᱩᱲᱤ ᱛᱤᱞᱢᱤᱧ ᱜᱩᱦᱩᱢ ᱡᱚᱱᱰᱨᱟ ᱱᱚᱣᱟ ᱠᱚ ᱠᱟᱱ ᱛᱟᱵᱚᱱᱟ ᱟᱵᱚᱣᱟᱜ ᱯᱨᱚᱛᱷᱚᱢ ᱡᱤᱵᱤᱠᱟ ᱫᱚ ᱟᱵᱚ ᱫᱚ ᱫᱟᱜ ᱵᱷᱚᱨᱥᱟ ᱜᱮ ᱥᱮᱨᱢᱟ ᱫᱟᱜ ᱮ ᱡᱟᱹᱲᱤ ᱞᱮᱠᱷᱟᱱ ᱪᱟᱥᱼᱵᱟᱥ ᱦᱩᱭᱩᱜ ᱠᱟᱱᱟ ᱟᱨ ᱥᱮᱨᱢᱟ ᱫᱟᱜ ᱵᱟᱭ ᱡᱟᱹᱲᱤ ᱞᱮᱠᱷᱟᱱ ᱵᱟᱝᱦᱩᱭᱩᱜ ᱠᱟᱱᱟ ᱟᱨ ᱡᱟᱦᱟᱸ ᱠᱚᱨᱮ ᱠᱮᱱᱮᱞ ᱢᱮᱱᱟᱜᱼᱟ ᱚᱱᱟ ᱠᱚᱨᱮ ᱫᱚ ᱦᱩᱭᱩᱜ ᱠᱟᱱᱜᱮᱭᱟ ᱪᱟᱥᱼᱵᱟᱥ ᱟᱨ ᱥᱮᱨᱢᱟ ᱫᱟᱜᱨᱮ ᱱᱚᱝᱠᱟ ᱟᱱᱟᱴ ᱧᱮᱞᱚᱜ ᱠᱟᱱᱟ ᱱᱤᱛᱚᱜ ᱡᱷᱚᱛᱚ ᱡᱟᱭᱜᱟᱨᱮ ᱵᱟᱭ ᱫᱟᱜ ᱮᱫᱟ ᱟᱵᱚᱣᱟᱜ ᱪᱟᱥᱼᱵᱟᱥ ᱫᱚ ᱟᱹᱰᱤ ᱟᱱᱟᱴ ᱥᱨᱤᱥᱴᱤᱜ ᱠᱟᱱᱟ ᱪᱟᱥᱼᱵᱟᱥ ᱵᱟᱝ ᱦᱩᱭ ᱦᱚᱛᱮᱫ ᱛᱮ ᱟᱵᱚ ᱡᱚᱛᱚ ᱦᱚᱲ ᱦᱟᱱᱛᱮ ᱱᱟᱛᱮ ᱠᱚ ᱫᱟᱹᱲ ᱠᱟᱱᱟ ᱚᱠᱚᱭ ᱢᱚᱦᱟᱨᱟᱥᱴᱨᱚ ᱚᱠᱚᱭ ᱜᱩᱡᱽᱨᱟᱴ ᱦᱟᱱᱛᱮ ᱱᱟᱛᱮ ᱠᱟᱹᱢᱤ ᱠᱚ ᱪᱟᱞᱟᱜ ᱠᱟᱱᱟ